ᱤᱧ ᱢᱮᱫᱴᱮᱱ ᱚᱲᱟᱜ ᱤᱧ ᱵᱮᱱᱟᱣ ᱞᱟᱹᱜᱤᱫᱼᱟ ᱯᱳᱭᱞᱳ ᱚᱲᱟᱜ ᱨᱮᱱ ᱟᱭᱳ ᱵᱟᱵᱟ ᱥᱟᱶ ᱥᱮ ᱤᱧᱤᱡ ᱮᱨᱟ ᱥᱟᱶ ᱜᱚᱞᱯᱚ ᱠᱟᱛᱮᱫ ᱪᱮᱫᱞᱮᱠᱟ ᱞᱮ ᱚᱲᱟᱜᱟ ᱚᱠᱟ ᱫᱷᱟᱨᱮ ᱛᱮᱞᱮ ᱚᱲᱟᱜᱟ ᱚᱠᱟ ᱥᱮᱫᱛᱮ ᱚᱲᱟᱜ ᱞᱮᱠᱷᱟᱱ ᱱᱟᱯᱟᱭᱚᱜᱼᱟ ᱢᱤᱫ ᱫᱷᱟᱨᱮ ᱜᱤᱛᱤᱡ ᱚᱲᱟᱜ ᱢᱤᱫ ᱫᱷᱟᱨᱮ ᱤᱥᱤᱱ ᱚᱲᱟᱜ ᱛᱤᱱᱟᱹᱜ ᱜᱟᱱ ᱰᱷᱚᱲᱟ ᱞᱟ ᱦᱩᱭᱩᱜᱼᱟ ᱛᱤᱱᱟᱹᱜ ᱜᱟᱱ ᱦᱟᱥᱟ ᱞᱟᱜᱟᱜᱼᱟ ᱟᱭᱢᱟ ᱠᱚ ᱜᱟᱯᱟᱞ ᱢᱟᱨᱟᱣ ᱠᱟᱛᱮ ᱛᱟᱨᱯᱚᱨᱮ ᱞᱮ ᱚᱲᱟᱜᱟ ᱤᱱᱟᱹᱨᱮ ᱛᱤᱱ ᱩᱰᱟᱹᱝ ᱯᱩᱭᱥᱟᱹ ᱴᱟᱠᱟ ᱢᱮᱱᱟᱜ ᱛᱤᱧᱟᱹ ᱤᱱᱟᱹᱛᱮ ᱡᱩᱫᱤ ᱦᱩᱭᱩᱜ ᱠᱷᱟᱱ ᱵᱷᱟᱜᱮ ᱟᱨ ᱡᱩᱫᱤᱧ ᱢᱚᱱᱮᱭᱟ ᱵᱟᱝ ᱠᱩᱲᱟᱹᱜ ᱠᱟᱱᱟ ᱮᱸᱰᱮ ᱠᱷᱟᱱ ᱜᱷᱚᱨ ᱠᱩᱞ ᱡᱳᱡᱳᱱᱟᱨᱮᱧ ᱟᱵᱮᱫᱚᱱᱟ ᱚᱸᱰᱮ ᱠᱷᱚᱱ ᱜᱚᱲᱚ ᱥᱚᱯᱚᱦᱚᱫ ᱤᱧ ᱧᱟᱢ ᱞᱮᱠᱷᱟᱱ ᱮᱸᱰᱮᱠᱷᱟᱱ ᱞᱟᱦᱟ ᱠᱷᱚᱱ ᱫᱚ ᱱᱟᱥᱮᱱᱟᱜ ᱱᱟᱯᱟᱭ ᱧᱚᱜ ᱤᱧ ᱵᱮᱱᱟᱣ ᱫᱟᱲᱮᱭᱟᱜᱼᱟ ᱱᱤᱛ ᱥᱮᱨᱢᱟ ᱨᱮ ᱟᱵᱚ ᱟᱛᱳ ᱚᱲᱟᱜ ᱨᱮ ᱟᱹᱰᱤ ᱜᱟᱱᱜᱮ ᱨᱮᱸᱜᱮᱡ ᱚᱲᱮᱡ ᱦᱚᱲ ᱢᱮᱱᱟᱜ ᱠᱚᱣᱟ ᱚᱱᱟᱛᱮ ᱵᱤᱥᱤᱨ ᱵᱷᱟᱜᱽ ᱜᱮ ᱦᱟᱥᱟ ᱠᱟᱸᱛ ᱟᱨ ᱚᱛ ᱪᱟᱞ ᱜᱮ ᱧᱮᱞᱚᱜ ᱠᱟᱱᱟ ᱟᱹᱰᱤ ᱟᱭᱢᱟ ᱦᱚᱲᱜᱮ ᱵᱟᱭᱨᱮ ᱠᱟᱹᱢᱤ ᱠᱚ ᱪᱟᱞᱟᱜ ᱠᱟᱱᱟ ᱵᱟᱭᱨᱮ ᱠᱟᱹᱢᱤ ᱪᱟᱞᱟᱣ ᱠᱟᱛᱮᱫ ᱟᱹᱰᱤ ᱜᱟᱱᱜᱮ ᱮᱰᱵᱮᱥᱴᱟᱨ ᱫᱟᱠᱚ ᱥᱮ ᱟᱹᱰᱤ ᱜᱟᱱ ᱯᱟᱠᱟ ᱠᱟᱸᱛ ᱦᱚᱸᱠᱚ ᱵᱮᱱᱟᱣᱮᱫ ᱜᱮᱭᱟ ᱞᱟᱦᱟ ᱠᱷᱚᱱ ᱫᱚ ᱟᱹᱰᱤ ᱜᱟᱱᱜᱮ ᱯᱚᱨᱤᱵᱚᱨᱛᱚᱱ ᱧᱮᱞᱚᱜ ᱠᱟᱱᱟ